ᱟᱛᱳ ᱴᱚᱞᱟᱨᱮ ᱥᱤᱢ ᱜᱮᱰᱮ ᱟᱹᱥᱩᱞ ᱫᱚ ᱟᱹᱰᱤ ᱱᱟᱯᱟᱭᱟ ᱴᱟᱠᱟ ᱯᱚᱭᱥᱟ ᱦᱚᱸᱢ ᱟᱨᱡᱟᱣ ᱫᱟᱲᱮᱭᱟᱜᱼᱟ ᱡᱟᱦᱟᱸ ᱦᱤᱞᱳᱜ ᱯᱮᱲᱟ ᱦᱚᱸᱠᱚ ᱦᱤᱡᱩᱜᱼᱟ ᱜᱚᱡ ᱟᱠᱚᱣᱟᱢ ᱡᱤᱞ ᱠᱤᱨᱤᱧ ᱵᱟᱭ ᱦᱩᱭᱩᱜᱼᱟ ᱛᱟᱵᱚᱱ ᱩᱱᱠᱩ ᱜᱮᱵᱚᱱ ᱜᱚᱡ ᱜᱚᱫ ᱠᱚᱣᱟ ᱮᱱᱠᱷᱟᱱ ᱨᱩᱸᱰᱟᱹ ᱠᱚ ᱟᱞᱚ ᱠᱚ ᱦᱤᱡᱩᱜᱼᱢᱟ ᱦᱟᱰᱜᱟᱨ ᱠᱚ ᱟᱞᱚᱠᱚ ᱦᱤᱡᱩᱜᱼᱢᱟ ᱩᱱᱠᱩ ᱠᱚᱵᱚᱱ ᱤᱭᱟᱹ ᱧᱮᱞ ᱠᱚᱜᱮᱭᱟ ᱟᱞᱚᱠᱚ ᱦᱤᱡᱩᱜᱼᱢᱟ ᱞᱟᱜᱟ ᱠᱚᱜᱮᱭᱟᱵᱚᱱ ᱟᱨ ᱥᱤᱢ ᱫᱚ ᱜᱮᱰᱮ ᱠᱚ ᱥᱮᱛᱟᱜ ᱨᱮᱵᱚᱱ ᱟᱲᱟᱜ ᱠᱟᱠᱚᱣᱟ ᱟᱹᱭᱩᱵ ᱡᱚᱠᱷᱮᱡ ᱫᱚ ᱛᱟᱭᱚᱢ ᱫᱚᱠᱚ ᱦᱤᱡᱩᱜᱼᱟ ᱟᱠᱚ ᱛᱮᱜᱮ ᱟᱨᱵᱚᱱ ᱥᱤᱧ ᱠᱟᱠᱚᱣᱟ ᱱᱟᱯᱟᱭ ᱨᱮᱠᱚ ᱛᱟᱦᱮᱱᱟ ᱫᱟᱠᱟ ᱠᱚᱵᱚᱱ ᱮᱨ ᱟᱠᱚᱣᱟ ᱚᱱᱠᱟ ᱦᱩᱲᱩ ᱠᱚ ᱪᱟᱣᱞᱮ ᱠᱚᱦᱚᱸᱵᱚᱱ ᱮᱢᱟ ᱠᱚᱣᱟ ᱚᱱᱠᱟᱜᱮ ᱟᱵᱚᱣᱟᱜ ᱞᱟᱡ ᱠᱷᱚᱱᱟᱜ ᱜᱮᱵᱚᱱ ᱠᱟᱴᱟᱣ ᱠᱟᱛᱮ ᱵᱚᱱ ᱮᱨᱟᱠᱚᱣᱟ ᱥᱤᱢ ᱠᱚ ᱜᱮᱰᱮ ᱠᱚᱵᱚᱱ ᱮᱢᱟ ᱠᱚᱣᱟ ᱫᱟᱜ ᱫᱟᱠᱟ ᱠᱚᱦᱚᱸ ᱡᱚᱛᱚᱜᱮ